ᱱᱚᱣᱟ ᱨᱤᱛᱩ ᱨᱮᱱᱟᱜ ᱧᱮᱞ ᱞᱮᱱᱠᱷᱟᱱ ᱫᱚ ᱱᱚᱣᱟ ᱵᱷᱟᱨᱚᱛ ᱥᱩᱢᱩᱱ ᱨᱮᱜᱮ ᱱᱚᱣᱟ ᱨᱤᱛᱩ ᱫᱚ ᱵᱚᱫᱚᱞᱚᱜᱼᱟ ᱚᱱᱠᱟᱱ ᱠᱟᱛᱷᱟ ᱫᱚ ᱵᱟᱝ ᱠᱟᱱᱟ ᱯᱩᱨᱟᱹ ᱚᱣᱟᱞᱰ ᱨᱮᱜᱮ ᱯᱤᱨᱛᱷᱤᱵᱤ ᱨᱮᱜᱮ ᱱᱚᱣᱟ ᱯᱚᱨᱭᱟᱵᱚᱨᱱ ᱤᱫᱤ ᱠᱟᱛᱮ ᱱᱚᱣᱟ ᱢᱟᱹᱱᱥᱩᱱ ᱤᱫᱤ ᱠᱟᱛᱮ ᱥᱮ ᱡᱚᱛᱚᱣᱟᱜ ᱤᱫᱤ ᱠᱟᱛᱮ ᱱᱚᱣᱟ ᱯᱨᱟᱠᱤᱨᱤᱛᱤᱠ ᱦᱤᱥᱟᱹᱵ ᱨᱮ ᱡᱚᱛᱚᱣᱟᱜ ᱵᱚᱫᱚᱞᱚᱜ ᱵᱚᱫᱚᱞ ᱤᱫᱤᱜ ᱜᱮᱭᱟ ᱚᱱᱠᱟᱜᱮ ᱡᱮᱢᱚᱱ ᱫᱟᱜ ᱫᱤᱱ ᱯᱚᱨᱮ ᱫᱚ ᱫᱟᱨᱮ ᱚᱰᱳᱠᱚᱜᱼᱟ ᱥᱮ ᱥᱟᱠᱟᱢ ᱫᱟᱨᱮ ᱥᱟᱠᱟᱢ ᱚᱰᱳᱠᱚᱜᱛᱮ ᱚᱱᱟ ᱪᱤᱠᱟᱹ ᱯᱚᱨᱭᱟᱵᱚᱨᱚᱱ ᱨᱮ ᱵᱚᱫᱚᱞᱟᱵ ᱦᱩᱭᱩᱜᱼᱟ ᱯᱷᱤᱨ ᱥᱤᱛᱩᱜ ᱞᱮᱱᱠᱷᱟᱱ ᱫᱟᱨᱮ ᱥᱟᱠᱟᱢ ᱨᱚᱦᱚᱲᱚᱜᱼᱟ ᱡᱚᱼᱵᱟᱦᱟ ᱨᱚᱦᱚᱲᱚᱜᱛᱮ ᱚᱱᱟ ᱪᱟᱵᱟ ᱡᱚᱝᱼᱟ ᱯᱷᱤᱨ ᱚᱱᱠᱟᱜᱮ ᱨᱟᱵᱟᱜ ᱨᱤᱛᱩ ᱦᱤᱡᱩᱜᱼᱟ ᱨᱟᱵᱟᱝ ᱨᱮᱭᱟᱲ ᱵᱩᱡᱷᱟᱹᱜᱼᱟ ᱚᱱᱠᱟ ᱠᱟᱛᱮᱫ ᱜᱮ ᱱᱚᱣᱟ ᱨᱤᱛᱩ ᱨᱮᱫᱚ ᱵᱚᱫᱚᱞ ᱵᱚᱫᱚᱞᱛᱮ ᱵᱚᱫᱚᱞ ᱤᱫᱤᱜᱼᱟ ᱚᱱᱟᱜᱮ ᱢᱤᱫᱴᱟᱹᱝ ᱯᱚᱨᱭᱟᱵᱚᱨᱚᱱ ᱨᱮᱱᱟᱜ ᱯᱚᱨᱤᱵᱚᱨᱛᱚᱱ ᱡᱤᱱᱤᱥ ᱠᱟᱱᱟ